ᱦᱮᱲᱮᱢ ᱟᱱᱟᱜ ᱡᱚᱢ ᱞᱮᱠᱟ ᱛᱮᱫᱚ ᱥᱩᱨ ᱥᱩᱯᱩᱨ ᱱᱮᱥᱛᱳᱨᱟ ᱥᱮ ᱜᱟᱛᱮ ᱴᱷᱮᱱ ᱪᱟᱞᱟᱣ ᱞᱮᱱ ᱠᱷᱟᱱ ᱫᱚ ᱪᱟᱞᱟᱣ ᱞᱮᱱ ᱠᱷᱟᱱ ᱫᱚ ᱡᱟᱦᱟᱸ ᱜᱟᱛᱮ ᱴᱷᱮᱱ ᱪᱟᱞᱟᱣ ᱞᱮᱱ ᱠᱷᱟᱱ ᱫᱚ ᱩᱱᱤ ᱫᱚ ᱪᱟᱞᱟᱣᱞᱮᱱ ᱠᱷᱟᱱ ᱜᱮ ᱮᱢᱟᱢᱟᱭ ᱦᱮᱲᱮᱢ ᱡᱚᱢ ᱞᱮᱠᱟᱛᱮᱫᱚ ᱡᱟᱦᱟᱱᱟ ᱦᱮᱲᱮᱢ ᱟᱹᱜᱩ ᱠᱟᱛᱮ ᱢᱤᱫ ᱞᱚᱴᱟ ᱫᱟᱜ ᱥᱟᱶᱛᱮ ᱚᱱᱟᱜᱮ ᱮᱢᱟᱢᱟᱭ ᱟᱨ ᱵᱟᱡᱟᱨ ᱨᱮᱫᱚ ᱠᱤᱨᱤᱧ ᱦᱩᱭᱩᱜ ᱛᱟᱢᱟ ᱟᱢ ᱛᱮ ᱵᱟᱡᱟᱨ ᱨᱮᱫᱚ ᱱᱤᱡᱮᱨᱟᱜ ᱯᱚᱭᱥᱟ ᱛᱮ ᱦᱟᱛᱟᱣ ᱦᱩᱭᱩᱜᱼᱟ ᱟᱨ ᱜᱟᱛᱮ ᱴᱷᱮᱱ ᱪᱟᱞᱟᱣᱞᱮᱱ ᱠᱷᱟᱱ ᱫᱚ ᱩᱱᱤᱭᱟᱜ ᱟᱭᱟᱜ ᱛᱮᱭ ᱮᱢᱟᱢᱟ ᱫᱟᱜ ᱥᱟᱶᱛᱮ ᱦᱮᱲᱮᱢᱟᱜ ᱡᱚᱢᱟᱜ ᱢᱤᱥᱴᱤ ᱚᱱᱟᱜᱮ ᱟᱨᱻ ᱢᱚᱥᱞᱟᱣᱟᱱᱟᱜ ᱡᱚᱢ ᱞᱮᱠᱟ ᱛᱮᱫᱚ ᱟᱞᱮ ᱱᱚᱣᱟ ᱴᱚᱞᱟ ᱠᱷᱚᱱᱟᱜ ᱥᱩᱨ ᱨᱮᱜᱮ ᱵᱟᱡᱟᱨ ᱢᱮᱱᱟᱜ ᱜᱮᱭᱟ ᱚᱱᱟ ᱵᱟᱡᱟᱨ ᱨᱮᱜᱮ ᱧᱟᱢᱚᱜᱼᱟ ᱡᱚᱢ ᱞᱮᱠᱟ ᱦᱮᱸ ᱢᱚᱥᱞᱟᱣᱟᱱᱟᱜ ᱡᱚᱢ ᱞᱮᱠᱟᱛᱮᱠᱚ ᱵᱮᱱᱟᱣᱟ ᱟᱠᱚ ᱚᱱᱟ ᱵᱟᱡᱟᱨ ᱨᱮ ᱚᱱᱟ ᱵᱟᱡᱟᱨ ᱨᱮ ᱟᱭᱢᱟ ᱨᱚᱠᱚᱢ ᱢᱚᱥᱞᱟᱣᱟᱱ ᱡᱚᱢᱟᱜ ᱵᱮᱱᱟᱣᱟᱠᱚ ᱡᱟᱦᱟᱸ ᱢᱩᱫᱽ ᱨᱮᱫᱚ ᱦᱩᱭᱩᱜ ᱠᱟᱱᱟ ᱪᱚᱯ ᱥᱤᱜᱟᱺᱲᱟ ᱚᱱᱟ ᱠᱚᱜᱮ ᱟᱨᱚ ᱟᱭᱢᱟ ᱠᱤᱪᱷᱩ ᱢᱮᱱᱟᱜ ᱜᱮᱭᱟ

ᱱᱤᱭᱟᱹ ᱠᱚᱜᱮ ᱧᱮᱞ ᱧᱟᱢᱚᱜᱼᱟ ᱟᱨ ᱦᱮᱲᱮᱢ ᱡᱚᱢ ᱞᱮᱠᱟᱛᱮᱫᱚ ᱵᱟᱡᱟᱨ ᱦᱚᱸ ᱢᱮᱱᱟᱜ ᱜᱮᱭᱟ ᱢᱤᱥᱴᱤ ᱡᱤᱞᱟᱹᱯᱤ ᱟᱨᱚ ᱱᱟᱱᱟ ᱦᱩᱱᱟᱹᱨ ᱟᱭᱢᱟ ᱠᱤᱪᱷᱩ